ᱟᱞᱮ ᱫᱚ ᱠᱟᱹᱴᱤᱡ ᱠᱟᱹᱴᱤᱡ ᱰᱟᱸᱲᱟ ᱠᱷᱚᱱ ᱜᱮ ᱪᱚᱰᱜᱚᱡ ᱜᱟᱹᱲᱟᱹᱭ ᱮᱢᱟᱱ ᱦᱟᱹᱠᱩ ᱠᱚᱞᱮ ᱥᱟᱵ ᱠᱚᱣᱟ ᱟᱨ ᱩᱱᱠᱩ ᱥᱟᱵ ᱠᱟᱛᱮᱫ ᱩᱱᱠᱩ ᱫᱚ ᱵᱟᱡᱟᱨ ᱨᱮᱭᱟᱜ ᱦᱟᱹᱠᱩ ᱟᱲᱚᱡᱽ ᱨᱮ ᱟᱹᱠᱷᱨᱤᱧ ᱞᱮ ᱤᱫᱤ ᱠᱚᱣᱟ ᱥᱩᱨ ᱥᱩᱯᱩᱨ ᱢᱟᱨᱟᱝ ᱦᱟᱹᱠᱩ ᱟᱨᱚᱡᱽ ᱠᱚᱫᱚ ᱢᱮᱱ ᱛᱮᱫᱚ ᱦᱩᱭᱩᱜ ᱠᱟᱱᱟ ᱵᱩᱫᱽᱵᱩᱫᱽ ᱟᱞᱮ ᱠᱚᱨᱮᱱ ᱢᱟᱹᱱᱢᱤ ᱠᱚᱫᱚ ᱚᱱᱟ ᱵᱩᱫᱽᱵᱩᱫᱽ ᱦᱟᱹᱠᱩ ᱟᱬᱚᱡᱽ ᱨᱮᱜᱮ ᱤᱫᱤ ᱠᱟᱛᱮᱫ ᱦᱟᱹᱠᱩ ᱫᱚᱠᱚ ᱟᱠᱷᱨᱤᱧ ᱦᱚᱴᱚ ᱠᱟᱠᱚᱣᱟ